ᱵᱤᱨᱫᱟᱹᱜᱟᱲ ᱢᱟᱱᱮ ᱠᱚᱞᱮᱡᱽ ᱠᱚᱞᱮᱡᱽ ᱥᱠᱩᱞ ᱟᱞᱮ ᱠᱚᱞᱮᱡᱽ ᱨᱮ ᱵᱟᱦᱟ ᱢᱟᱱᱮ ᱥᱟᱨᱦᱩᱞ ᱞᱮ ᱢᱟᱱᱟᱣᱟ ᱚᱱᱟ ᱥᱟᱨᱦᱩᱞ ᱨᱮ ᱡᱚᱛᱚ ᱠᱚᱜᱮ ᱟᱹᱰᱤᱞᱮ ᱨᱟᱹᱥᱠᱟᱹᱭᱟ ᱥᱟᱶᱛᱮ ᱥᱚᱨᱚᱥᱚᱛᱤ ᱯᱩᱡᱟᱹ ᱦᱚᱸᱞᱮ ᱢᱟᱱᱟᱣᱟ ᱩᱱ ᱡᱚᱦᱚᱜ ᱟᱞᱮ ᱥᱚᱨᱚᱥᱚᱛᱤ ᱞᱮ ᱵᱚᱸᱜᱟᱭᱟᱭ ᱵᱚᱸᱜᱟᱭᱟ ᱩᱱ ᱡᱚᱠᱷᱮᱡ ᱥᱟᱱᱟᱢᱟᱜ ᱜᱤᱫᱽᱨᱟᱹ ᱠᱚ ᱡᱟᱦᱟᱸ ᱛᱤᱱᱟᱹᱜ ᱜᱮ ᱯᱟᱲᱦᱟᱣ ᱜᱤᱫᱽᱨᱟᱹ ᱠᱚ ᱢᱮᱱᱟᱜ ᱠᱚᱣᱟ ᱩᱱᱠᱩ ᱡᱚᱛᱚᱜᱮ ᱥᱠᱩᱞ ᱥᱮᱱ ᱠᱟᱛᱮᱫ ᱪᱮ ᱵᱟᱝ ᱟᱹᱛᱩ ᱨᱮᱠᱚ ᱵᱚᱸᱜᱟᱭᱟ ᱟᱫᱚ ᱵᱚᱸᱜᱟ ᱠᱟᱛᱮᱫ ᱱᱩᱠᱩ ᱴᱷᱮᱱ ᱱᱚᱣᱟ ᱜᱮᱞᱮ ᱟᱥᱚᱜᱼᱟ ᱡᱮ ᱟᱞᱮ ᱚᱞ ᱯᱟᱲᱦᱟᱣ ᱨᱮ ᱵᱮᱥᱞᱮ ᱫᱟᱲᱮᱭᱟᱜ ᱢᱟ ᱵᱮᱥ ᱜᱮᱭᱟᱱ ᱦᱤᱡᱩᱜᱼᱢᱟ ᱟᱨ ᱚᱱᱠᱟᱜᱮ ᱥᱠᱩᱞ ᱠᱚᱞᱮᱡᱽ ᱨᱮ ᱢᱟᱥᱴᱟᱨ ᱠᱚ ᱢᱟᱪᱮᱫ ᱠᱚ ᱟᱞᱮ ᱟᱹᱰᱤ ᱵᱮᱥᱴᱷᱤᱠ ᱠᱚ ᱯᱟᱲᱦᱟᱣ ᱞᱮᱭᱟ ᱩᱱᱠᱩᱣᱟᱜ ᱯᱟᱲᱦᱟᱣ ᱟᱞᱮ ᱵᱩᱡᱷᱟᱹᱣ ᱠᱟᱛᱮᱫ ᱵᱟᱲᱟᱭ ᱠᱟᱛᱮᱫ ᱜᱮ ᱟᱞᱮᱞᱮ ᱯᱟᱲᱦᱟᱜᱼᱟ ᱟᱨ ᱠᱚᱞᱮᱡᱽ ᱨᱮᱫᱚ ᱟᱭᱢᱟ ᱜᱚᱴᱮᱱ ᱯᱨᱳᱜᱨᱟᱢ ᱦᱩᱭᱩᱜᱼᱟ ᱞᱮᱠᱪᱟᱨᱟᱨ ᱦᱩᱭᱩᱜᱼᱟ ᱦᱮᱸ ᱟᱨᱚ ᱡᱟᱦᱟᱸ ᱞᱮᱠᱟᱜᱮ ᱜᱚᱱᱚᱛᱚᱱᱛᱨᱚ ᱫᱤᱵᱚᱥ ᱯᱚᱱᱮᱨᱚ ᱟᱜᱚᱥᱴ ᱚᱱᱟ ᱠᱚᱫᱚ ᱟᱹᱰᱤ ᱵᱮᱥᱴᱷᱤᱠ ᱠᱚᱞᱮᱡᱽ ᱥᱠᱩᱞ ᱠᱚᱨᱮ ᱫᱚ ᱢᱟᱱᱟᱣ ᱦᱩᱭᱩᱜᱼᱟ ᱯᱚᱱᱮᱨᱚ ᱟᱜᱚᱥᱴ ᱡᱚᱠᱷᱮᱡ ᱫᱚ ᱟᱞᱮ ᱡᱚᱛᱚ ᱦᱚᱲ ᱡᱷᱟᱱᱰᱟ ᱜᱷᱮᱨᱟᱣ ᱟᱞᱮ ᱟᱨ ᱠᱚᱞᱮᱡᱽ ᱠᱚᱨᱮ ᱫᱚ ᱡᱟᱦᱟᱸᱜᱮ ᱥᱤᱠᱠᱷᱟ ᱠᱚ ᱮᱢᱟ ᱞᱮᱭᱟ ᱥᱠᱩᱞ ᱠᱚᱨᱮᱦᱚᱸ ᱚᱱᱠᱟᱜᱮ ᱡᱟᱦᱟᱸ ᱥᱤᱠᱠᱷᱟ ᱠᱚ ᱮᱢ ᱠᱟᱜ ᱞᱮᱭᱟ ᱚᱱᱟ ᱥᱤᱠᱠᱷᱟ ᱟᱫᱷᱟᱨ ᱛᱮᱜᱮ ᱟᱞᱮ ᱱᱤᱛᱚᱜ ᱢᱟᱲᱟᱝ ᱥᱮᱫᱞᱮ ᱪᱟᱞᱟᱜ ᱠᱟᱱᱟ ᱟᱨ ᱥᱤᱠᱠᱷᱟ ᱫᱚ ᱚᱱᱠᱟᱱ ᱡᱤᱱᱤᱥ ᱠᱟᱱᱟ ᱠᱤ ᱥᱠᱩᱞ ᱠᱚᱞᱮᱡᱽ ᱵᱟᱝ ᱥᱮᱱᱚᱜ ᱦᱚᱲ ᱢᱟᱨᱟᱝ ᱦᱚᱲ ᱡᱟᱦᱟᱸᱭ ᱜᱮ ᱚᱱᱟ ᱫᱚᱠᱚ ᱮᱢᱚᱜᱼᱟ ᱟᱨ ᱠᱚᱞᱮᱡᱽ ᱠᱚᱨᱮ ᱡᱟᱹᱥᱛᱤ ᱠᱚᱞᱮᱡᱽ ᱠᱚᱨᱮ ᱡᱷᱚᱛᱚ ᱜᱤᱫᱽᱨᱟᱹᱜᱮ ᱟᱹᱰᱤ ᱢᱚᱱᱮ ᱞᱟᱜᱟᱣ ᱠᱟᱛᱮᱫ ᱟᱹᱰᱤ ᱫᱷᱮᱭᱟᱱ ᱮᱢ ᱠᱟᱛᱮᱫ ᱥᱤᱠᱠᱷᱟ ᱠᱚ ᱦᱟᱛᱟᱣᱟ ᱪᱮᱫᱟᱜ ᱪᱮ ᱥᱤᱠᱠᱷᱟ ᱫᱚ ᱵᱟᱨ ᱵᱟᱨ ᱵᱟᱭ ᱧᱟᱢᱚᱜᱼᱟ ᱟᱨ ᱥᱚᱢᱚᱭ ᱦᱚᱸ ᱵᱟᱨᱵᱟᱨ ᱵᱟᱭ ᱧᱟᱢᱚᱜᱼᱟ ᱟᱨ ᱚᱱᱟ ᱠᱚᱞᱮᱡᱽ ᱨᱮ ᱥᱠᱩᱞ ᱨᱮ ᱪᱟᱞᱟᱣ ᱠᱟᱛᱮᱫ ᱤᱧ ᱧᱮᱞᱟᱠᱟᱜᱼᱟ ᱟᱹᱨᱤᱧ ᱵᱩᱡᱷᱟᱹᱣ ᱟᱠᱟᱜᱼᱟ ᱡᱮ ᱥᱤᱠᱠᱷᱟ ᱫᱚ ᱟᱹᱰᱤ ᱢᱟᱨᱟᱝ ᱢᱟᱱᱮ ᱞᱟᱹᱠᱛᱤ ᱜᱮᱭᱟ ᱱᱤᱛᱚᱜᱟᱜ ᱡᱩᱜᱽ ᱨᱮ ᱡᱟᱹᱥᱛᱤ ᱠᱷᱚᱱ ᱡᱟᱹᱥᱛᱤ ᱢᱟᱱᱮ ᱦᱚᱲ ᱠᱚ ᱡᱟᱹᱥᱛᱤ ᱟᱠᱟᱱᱟ ᱠᱚᱢᱯᱤᱴᱤᱥᱮᱱ ᱡᱟᱹᱥᱛᱤᱜ ᱠᱟᱱᱟ ᱱᱤᱛᱚᱜ ᱡᱩᱫᱤ ᱟᱢᱟᱜ ᱚᱞ ᱯᱟᱲᱦᱟᱣ ᱵᱟᱹᱱᱩᱜᱼᱟ ᱮᱱᱠᱷᱟᱱ ᱪᱮᱫ ᱵᱟᱢ ᱡᱟᱦᱟᱸ ᱞᱮᱠᱟ ᱱᱤᱛᱚᱜ ᱠᱟᱹᱢᱤ ᱨᱮᱜᱮ ᱢᱮᱱ ᱠᱟᱜ ᱢᱮ ᱥᱟᱱᱟᱢᱟᱜ ᱮᱠᱥᱯᱨᱤᱭᱮᱱᱥ ᱠᱚ ᱧᱮᱞᱟ ᱪᱮᱫ ᱠᱟᱹᱢᱤᱢ ᱵᱟᱲᱟᱭᱟ